ᱱᱚᱶᱟ ᱴᱚᱴᱷᱟ ᱨᱮ ᱱᱟᱯᱟᱭ ᱯᱚᱨᱤᱵᱮᱥ ᱫᱚᱦᱚᱭ ᱞᱟᱹᱜᱤᱫ ᱛᱮ ᱡᱮᱞᱮᱠᱟ ᱫᱟᱨᱮ ᱠᱚ ᱵᱟᱹᱧ ᱢᱟᱜᱟ ᱫᱟᱜ ᱠᱚ ᱵᱟᱹᱧ ᱚᱸᱡᱨᱟ ᱦᱚᱪᱚᱭᱟ ᱫᱷᱩᱶᱟᱹ ᱵᱤᱥᱤ ᱵᱟᱹᱧ ᱫᱷᱩᱶᱟᱹ ᱦᱚᱪᱚᱣᱟᱜᱼᱟ ᱡᱟᱛᱮ ᱱᱟᱯᱟᱭ ᱛᱟᱦᱮᱱ ᱢᱟ